ᱪᱟᱹᱥᱤ ᱠᱚ ᱠᱚᱨᱟᱣ ᱫᱟᱲᱮᱭᱟᱜᱼᱟ ᱚᱱᱠᱟᱱ ᱵᱮᱯᱟᱨ ᱫᱚ ᱦᱩᱭᱩᱜ ᱠᱟᱱᱟ ᱡᱮᱢᱚᱱ ᱢᱟᱥᱨᱩᱢ ᱪᱟᱥ ᱦᱟᱹᱠᱩ ᱪᱟᱥ ᱯᱨᱟᱱᱤ ᱯᱟᱞᱚᱱ ᱢᱟᱱᱮ ᱥᱩᱭᱳᱨ ᱪᱟᱥ ᱜᱳᱨᱩ ᱪᱟᱥ ᱚᱱᱟ ᱠᱚ ᱪᱟᱹᱥᱤ ᱠᱚ ᱠᱩᱥᱤᱭᱟᱜᱼᱟ ᱮᱵᱚᱝ ᱚᱱᱟᱠᱚ ᱠᱚᱨᱟᱣ ᱫᱟᱲᱮᱭᱟᱜᱼᱟ ᱱᱤᱭᱟᱹ ᱜᱮ ᱤᱧᱟᱹᱜ ᱵᱟᱲᱟᱭ ᱫᱚ